ᱡᱚᱠᱷᱚᱱ ᱜᱮ ᱜᱚᱜᱚ ᱵᱟ ᱜᱚᱜᱚ ᱞᱮᱠᱷᱟᱱ ᱟᱭᱢᱟ ᱟᱭᱳ ᱦᱚᱲ ᱡᱟᱦᱟᱱᱟᱜ ᱢᱚᱥᱞᱟ ᱠᱚ ᱨᱤᱫ ᱠᱚ ᱪᱟᱞᱟᱜᱼᱟ ᱮᱢᱱᱤ ᱮᱫ ᱵᱟᱡᱟᱨ ᱫᱚᱠᱟᱱ ᱠᱚ ᱪᱟᱞᱟᱣ ᱵᱟᱲᱟᱜ ᱜᱮᱭᱟ ᱢᱮᱥᱤᱱ ᱨᱮ ᱨᱤᱫ ᱞᱟᱹᱜᱤᱫ ᱢᱟ ᱢᱚᱥᱞᱟ ᱛᱚ ᱚᱱᱟ ᱡᱮᱠᱷᱚᱱ ᱫᱮᱠᱷᱟ ᱦᱳᱭᱳᱜᱼᱟ ᱛᱚᱠᱷᱚᱱ ᱧᱮᱞ ᱵᱟᱲᱟ ᱟᱠᱟᱫ ᱠᱚᱣᱟ ᱡᱮ ᱟᱭᱢᱟ ᱨᱚᱠᱚᱢ ᱱᱤᱡᱮᱨᱟᱜ ᱯᱚᱨᱤᱵᱟᱨ ᱛᱟᱨᱯᱚᱨ ᱚᱱᱟ ᱨᱮᱱᱟᱜ ᱵᱷᱟᱜᱮᱹ ᱢᱚᱱᱫᱚ ᱟᱭᱢᱟ ᱨᱚᱠᱚᱢ ᱠᱚ ᱨᱚᱲ ᱵᱟᱲᱟᱭᱟ ᱢᱩᱥᱞᱟᱹ ᱵᱟᱵᱚᱫ ᱛᱮᱠᱚ ᱨᱚᱲᱟ ᱡᱮ ᱟᱯᱮ ᱛᱤᱥ ᱯᱮ ᱟᱜᱩ ᱠᱮᱫᱟ ᱛᱤᱱ ᱥᱚᱢᱚᱭ ᱯᱮ ᱦᱚᱡ ᱮᱱᱟ ᱮᱫ ᱛᱟᱯᱚᱨ ᱟᱯᱮᱭᱟᱜ ᱢᱚᱥᱞᱟ ᱫᱚ ᱢᱟᱱᱮ ᱪᱮᱫ ᱞᱮᱠᱟ ᱯᱮᱥᱟᱭᱱᱟ ᱱᱚᱝᱠᱟ ᱜᱮᱠᱚ ᱨᱚᱲ ᱵᱟᱲᱟᱭᱟ ᱟᱵᱟᱨ ᱚᱲᱟᱜ ᱨᱮᱦᱚᱸ ᱵᱷᱟᱜᱮ ᱢᱚᱱᱫᱚ ᱚᱠᱚᱭ ᱪᱮᱫ ᱞᱮᱠᱟ ᱦᱮᱱᱟᱭᱟ ᱚᱠᱚᱭ ᱵᱷᱟᱜᱮ ᱵᱟᱲᱤᱡ ᱦᱮᱱᱟᱭᱟ ᱟᱭᱢᱟ ᱨᱚᱠᱚᱢ ᱠᱚ ᱨᱚᱲ ᱵᱟᱲᱟᱭᱟ ᱛᱚ ᱡᱷᱚᱛᱚ ᱨᱚᱠᱚᱢ ᱫᱚ ᱟᱸᱡᱚᱢ ᱵᱟᱝ ᱦᱳᱭ ᱟᱠᱟᱱᱟ ᱛᱟᱣ ᱛᱷᱚᱲᱟ ᱡᱮ ᱨᱚᱠᱚᱢ ᱟᱸᱡᱚᱢ ᱦᱳᱭ ᱟᱠᱟᱱᱟ ᱡᱮ ᱢᱤᱫ ᱦᱚᱲ ᱡᱮᱢᱚᱱ ᱢᱚᱥᱞᱟᱭ ᱨᱤᱫ ᱜᱩᱸᱰᱟᱹᱭᱫᱟ ᱚᱱᱟ ᱫᱚ ᱢᱟᱨᱮ ᱢᱚᱥᱞᱟ ᱛᱚ ᱛᱚ ᱥᱮᱨᱚᱠᱚᱢ ᱛᱚ ᱮᱠᱷᱚᱱᱚ ᱵᱟᱝ ᱤᱭᱟᱹᱜ ᱠᱟᱱᱟ ᱵᱟᱲᱟᱭ ᱜᱤᱭᱟᱹᱧ ᱮᱠᱷᱚᱱᱚ ᱪᱮᱫ ᱞᱮᱠᱟ ᱨᱤᱫ ᱯᱮᱥᱟᱭᱚᱜᱼᱟ ᱚᱱᱟ ᱦᱚᱸ ᱵᱟᱹᱧ ᱵᱟᱲᱟᱭᱟ ᱛᱚ ᱚᱱᱟ ᱠᱚᱜᱮ ᱛᱮᱜᱮ ᱟᱭᱢᱟ ᱨᱚᱠᱚᱢ ᱵᱟᱵᱚᱫ ᱚᱲᱟᱜ ᱫᱩᱣᱟᱹᱨ ᱨᱮᱱᱟᱜ ᱠᱚ ᱠᱟᱛᱷᱟ ᱨᱮᱱᱟᱜ ᱠᱚ ᱜᱟᱞᱢᱟᱨᱟᱣ ᱵᱟᱲᱟᱭᱟ